ᱱᱮᱴ ᱵᱮᱝᱠᱤᱝ ᱫᱚ ᱱᱤᱛ ᱠᱟᱛᱮᱫ ᱟᱹᱰᱤ ᱟᱭᱢᱟ ᱥᱩᱵᱤᱫᱷᱟᱭ ᱮᱢ ᱠᱟᱱᱟ ᱡᱮᱭᱥᱮ ᱠᱤ ᱱᱮᱴ ᱫᱚ ᱦᱟᱨᱮᱠ ᱪᱷᱮᱛᱨᱚ ᱨᱮ ᱯᱨᱳᱭᱳᱜᱽ ᱚᱜ ᱠᱟᱱᱟ ᱪᱟᱦᱮ ᱵᱮᱝᱠ ᱠᱟᱱ ᱪᱟᱦᱮ ᱢᱳᱵᱟᱭᱤᱞ ᱠᱟᱱ ᱪᱟᱦᱮ ᱡᱟᱦᱟᱱ ᱪᱷᱮᱛᱨᱚ ᱨᱮᱜᱮ ᱱᱮᱴ ᱨᱮᱭᱟᱜ ᱫᱚ ᱟᱹᱰᱤ ᱯᱨᱳᱭᱳᱜᱽ ᱜᱮ ᱢᱮᱱᱟᱜᱼᱟ ᱚᱱᱟᱛᱮ ᱱᱮᱴ ᱵᱮᱝᱠᱤᱝ ᱨᱮᱱᱟᱜ ᱫᱚ ᱟᱹᱰᱤ ᱯᱷᱟᱭᱫᱟ ᱠᱟᱱᱟ ᱡᱮᱭᱥᱮ ᱠᱤ ᱱᱮᱴ ᱵᱮᱝᱠᱤᱝ ᱫᱳᱣᱟᱨᱟ ᱟᱵᱚ ᱜᱩᱜᱳᱞ ᱯᱮ ᱯᱷᱳᱱ ᱯᱮ ᱥᱮ ᱡᱟᱦᱟᱸ ᱨᱮᱜᱮ ᱟᱹᱰᱤ ᱥᱩᱵᱤᱫᱷᱟᱛᱮ ᱠᱟᱹᱢᱤᱵᱚᱱ ᱯᱟᱨᱚᱢᱮᱫ ᱛᱟᱵᱚᱱᱟ ᱱᱮᱴ ᱵᱮᱝᱠᱤᱝ ᱛᱮᱜᱮ ᱟᱵᱚᱫᱚ ᱡᱟᱦᱟᱸᱨᱮ ᱡᱟᱦᱟᱸᱭ ᱯᱚᱭᱥᱟ ᱠᱳᱞᱟᱭ ᱠᱷᱟᱱ ᱱᱤᱡᱮ ᱛᱮᱜᱮ ᱵᱮᱜᱚᱨ ᱵᱮᱝᱠ ᱪᱟᱞᱟᱣ ᱛᱮᱜᱮ ᱯᱚᱭᱥᱟ ᱵᱚᱱ ᱠᱳᱞ ᱫᱟᱲᱮᱜ ᱠᱟᱱᱟ ᱟᱨ ᱵᱮᱝᱠ ᱫᱚ ᱟᱵᱚ ᱪᱟᱞᱟᱣ ᱠᱟᱛᱮᱫ ᱟᱹᱰᱤ ᱜᱷᱟᱹᱲᱤ ᱞᱟᱹᱭᱤᱱ ᱠᱟᱛᱮᱫ ᱮᱢᱟᱵᱚᱱᱟᱭ ᱯᱚᱭᱥᱟ ᱫᱚ ᱚᱱᱟ ᱵᱟᱝ ᱠᱟᱛᱮᱫ ᱮᱱᱠᱷᱟᱱ ᱵᱮᱝᱠᱤᱝ ᱫᱚ ᱟᱵᱚ ᱟᱹᱰᱤ ᱟᱥᱟᱱ ᱛᱟᱹᱨᱤᱠᱟᱛᱮ ᱟᱵᱚᱭ ᱜᱚᱲᱚ ᱟᱵᱚᱱ ᱠᱟᱱᱟ ᱚᱱᱟᱛᱮ ᱱᱮᱴ ᱨᱮᱭᱟᱜ ᱫᱚ ᱟᱹᱰᱤ ᱯᱨᱳᱭᱳᱜᱽ ᱢᱚᱡᱽ ᱜᱮᱭᱟ ᱟᱨ ᱡᱟᱦᱟᱸ ᱞᱮᱠᱟ ᱱᱤᱛ ᱦᱟᱹᱵᱤᱡ ᱵᱮᱝᱠ ᱫᱚ ᱟᱵᱚᱫᱚ ᱟᱹᱰᱤ ᱥᱩᱵᱤᱫᱷᱟ ᱟᱵᱚᱫᱚᱭ ᱚᱥᱚᱢᱚᱭ ᱨᱮ ᱠᱚᱢ ᱥᱚᱢᱚᱭ ᱨᱮ ᱟᱵᱚ ᱫᱚ ᱩᱥᱟᱹᱨᱟᱭ ᱠᱟᱹᱢᱤ ᱠᱟᱛᱟᱵᱚᱱ ᱠᱟᱱᱟ